ᱫᱟᱜ ᱨᱮ ᱯᱟᱭᱨᱟᱜ ᱚᱠᱛᱚ ᱱᱤᱨᱟᱹᱭ ᱛᱟᱦᱮᱸ ᱨᱮᱱᱟᱝ ᱟᱹᱰᱤ ᱠᱤᱪᱷᱩ ᱦᱩᱜ ᱩᱯᱟᱹᱭ ᱢᱮᱱᱟᱜ ᱟᱠᱟᱜᱼᱟ ᱡᱟᱦᱟᱸ ᱞᱮᱠᱟ ᱟᱵᱚ ᱡᱮ ᱫᱟᱜ ᱨᱮᱵᱚ ᱯᱟᱭᱨᱟ ᱞᱮᱱᱠᱷᱟᱱ ᱟᱵᱚ ᱦᱚᱲᱢᱚ ᱨᱮ ᱱᱤᱨᱟᱹᱭ ᱛᱟᱦᱮᱸ ᱞᱟᱜᱤᱫ ᱦᱤᱱ ᱡᱟᱦᱟᱸ ᱞᱮᱠᱟ ᱟᱵᱚ ᱵᱚ ᱯᱟᱭᱨᱟᱜᱼᱟ ᱮᱱᱠᱷᱟᱱ ᱚᱸᱰᱮ ᱮᱠᱥᱟᱨᱥᱟᱭᱤᱡᱽ ᱦᱚᱸ ᱦᱩᱭᱩᱜᱼᱟ ᱡᱟᱦᱟᱸ ᱞᱮᱠᱟ ᱟᱨ ᱡᱟᱸᱜᱟ ᱵᱚ ᱰᱷᱟᱹᱵᱠᱟᱹᱞᱟ ᱛᱤ ᱵᱚ ᱦᱚᱜ ᱦᱚᱜ ᱢᱚᱛᱞᱚᱵᱽ ᱛᱤ ᱵᱚ ᱜᱟᱹᱫᱩᱡᱟ ᱚᱱᱟ ᱫᱚ ᱢᱤᱴᱟᱝ ᱮᱠᱥᱟᱨᱥᱟᱭᱤᱡᱽ ᱠᱟᱱᱟ ᱟᱨᱦᱚᱸ ᱦᱚᱸ ᱦᱚ ᱦᱚᱲᱢᱚ ᱯᱷᱤᱴᱱᱮᱥ ᱦᱚᱸ ᱛᱟᱦᱮᱱᱟ ᱦᱮᱸ ᱟᱨ ᱥᱟᱸᱦᱮᱫ ᱦᱚᱸ ᱦᱚᱸ ᱵᱷᱟᱹᱜᱤ ᱴᱷᱤᱠ ᱵᱚ ᱥᱟᱸᱦᱮᱫ ᱫᱟᱲᱮᱭᱟᱜᱼᱟ ᱡᱟᱦᱟᱸ ᱱᱚᱣᱟ ᱫᱚ ᱫᱟᱹᱲ ᱨᱮᱱᱟᱝ ᱦᱚᱸ ᱮᱠᱥᱟᱨᱥᱟᱭᱤᱡᱽ ᱦᱩᱭᱩᱜᱼᱟ ᱱᱚᱰᱮ ᱫᱟᱜ ᱨᱮᱫᱚ ᱚᱱᱟᱛᱮ ᱟᱵᱚ ᱯᱩᱨᱟ ᱵᱚᱰᱤᱨᱮ ᱱᱤᱨᱟᱹᱭ ᱛᱟᱦᱮᱱᱟ ᱛᱟᱵᱚ ᱟᱨ ᱟᱵᱚ ᱱᱚᱣᱟ ᱠᱚ ᱠᱟᱹᱢᱤ ᱠᱚᱨᱟᱣ ᱡᱚᱠᱷᱚᱱ ᱟᱵᱚ ᱟᱨ ᱟᱵᱚ ᱱᱚᱣᱟ ᱠᱚ ᱠᱟᱢᱤ ᱠᱚᱨᱟᱣ ᱡᱚᱠᱷᱚᱱ ᱡᱮ ᱞᱮᱸᱡᱮᱫ ᱫᱷᱤᱨᱤ ᱨᱮᱵᱚ ᱪᱟᱞᱟᱣ ᱞᱮᱱᱠᱷᱟᱱ ᱟᱵᱚᱣᱟᱜ ᱛᱤ ᱡᱟᱸᱜᱟ ᱦᱚᱸ ᱯᱚᱴᱚᱡ ᱫᱟᱲᱮᱭᱟᱜᱼᱟ ᱚᱱᱟ ᱠᱷᱟ ᱛᱤᱨ ᱟᱵᱚ ᱫᱚ ᱡᱟᱦᱟᱸ ᱚᱱᱟ ᱞᱮᱸᱡᱮᱫ ᱫᱷᱤᱨᱤ ᱠᱚᱵᱚᱱ ᱧᱮᱞᱟ ᱚᱱᱟ ᱴᱷᱮᱱ ᱫᱚ ᱵᱟᱵᱚ ᱪᱟᱞᱟᱜᱼᱟ ᱟᱨ ᱪᱤᱠᱟ ᱛᱮ ᱚᱸᱰᱮ ᱵᱚ ᱪᱟᱞᱟᱣ ᱞᱮᱱᱠᱷᱟᱱ ᱞᱮᱸᱡᱮᱫ ᱦᱚᱸ ᱦᱩᱭ ᱫᱟᱲᱮᱭᱟᱜᱼᱟ ᱚᱱᱟ ᱠᱷᱟᱹᱛᱤᱨ ᱟᱵᱚ ᱫᱚ ᱚᱸᱰᱮ ᱞᱮᱸᱡᱮᱫ ᱫᱷᱤᱨᱤ ᱨᱮᱫᱚ ᱵᱟᱵᱚ ᱪᱟᱞᱟᱜᱼᱟ ᱟᱨ ᱱᱤᱟᱹ ᱠᱚᱜᱮ ᱫᱟᱜ ᱨᱮᱭᱟᱜ ᱵᱟᱧᱪᱟᱜ ᱨᱮᱱᱟᱝ ᱠᱟᱛᱷᱟ ᱫᱚ